ᱪᱟᱸᱫᱳ ᱦᱟᱹᱥᱩᱨ ᱢᱟ ᱟᱹᱰᱤ ᱪᱮᱦᱨᱟ ᱥᱤᱱ ᱧᱮᱞᱚᱜᱼᱟ ᱡᱟᱦᱟᱸ ᱥᱮ ᱚᱱᱟ ᱵᱮᱲᱟᱨᱮ ᱡᱮᱛᱮ ᱵᱮᱲᱮ ᱫᱩᱲᱩᱵ ᱠᱟᱛᱮᱫ ᱡᱮᱛᱮ ᱵᱮᱲᱮᱢ ᱧᱮᱞᱟ ᱚᱱᱟ ᱨᱮᱱᱟᱜ ᱡᱟᱦᱟᱸ ᱥᱤᱱᱟᱨᱤ ᱛᱮᱫ ᱛᱟᱭ ᱢᱚᱱᱮ ᱡᱤᱣᱤ ᱠᱚ ᱮᱠᱫᱚᱢᱮ ᱨᱟᱲᱮᱡ ᱜᱚᱫ ᱠᱟᱜᱼᱟ ᱡᱟᱦᱟᱸᱞᱮᱠᱟ ᱪᱟᱸᱫᱳ ᱡᱟᱦᱟᱸ ᱥᱮᱱᱮ ᱦᱟᱹᱥᱩᱨᱚᱜᱼᱟ ᱚᱱᱛᱮᱨᱮ ᱡᱮᱢᱚᱱ ᱢᱤᱫᱴᱤᱡ ᱵᱩᱨᱩ ᱡᱩᱫᱤ ᱛᱟᱦᱮᱱᱟ ᱮᱱᱠᱷᱟᱱ ᱚᱱᱟ ᱵᱩᱨᱩᱨᱮ ᱡᱟᱦᱟᱸᱞᱮᱠᱟ ᱪᱮᱫ ᱚᱱᱟ ᱵᱩᱨᱩ ᱨᱮᱜᱮ ᱛᱟᱨᱢᱟᱱᱮ ᱚᱸᱰᱮ ᱦᱟᱹᱥᱩᱨᱚᱜ ᱠᱟᱱ ᱞᱮᱠᱟᱭ ᱧᱮᱞᱚᱜᱼᱟ ᱚᱱᱟ ᱪᱟᱸᱫᱳ ᱛᱟᱨᱟᱥ ᱠᱷᱚᱱᱟᱜ ᱡᱟᱦᱟᱸ ᱟᱨᱟᱜ ᱜᱮ ᱟᱹᱰᱤ ᱪᱮᱦᱨᱟ ᱛᱟᱨᱢᱟᱱᱮ ᱡᱟᱦᱟᱸ ᱛᱟᱨᱟᱥ ᱦᱤᱡᱩᱜᱼᱟ ᱚᱱᱮ ᱚᱱᱟ ᱫᱚ ᱥᱟᱛᱮ ᱡᱟᱹᱯᱟᱹᱨᱤ ᱢᱤᱫᱴᱤᱡ ᱢᱟᱱᱮ ᱩᱱᱟᱹᱜ ᱪᱮᱦᱨᱟ ᱢᱟᱱᱮ ᱡᱟᱦᱟᱸᱞᱮᱠᱟ ᱛᱟᱨᱢᱟᱱᱮ ᱢᱚᱱᱮ ᱡᱤᱣᱤᱨᱮ ᱢᱤᱫᱴᱤᱡ ᱩᱱᱟᱹᱜ ᱪᱮᱦᱨᱟ ᱦᱩᱫᱤᱥ ᱦᱤᱡᱩᱜᱼᱟ ᱡᱮ ᱠᱟᱺᱦᱤᱥ ᱟᱠᱟᱱ ᱢᱚᱱᱮ ᱡᱤᱣᱤ ᱠᱚ ᱟᱢᱟᱜ ᱦᱟᱹᱥᱩᱨ ᱜᱚᱫᱚᱜ ᱛᱟᱢ ᱟᱫᱚ ᱚᱱᱮ ᱚᱱᱠᱟᱜᱮ ᱤᱱᱟᱹ ᱚᱠᱛᱚᱨᱮ ᱪᱮᱬᱮ ᱪᱤᱯᱨᱩᱫ ᱤᱱᱟᱹ ᱚᱠᱛᱚᱨᱮ ᱱᱩᱠᱩ ᱡᱟᱦᱟᱸ ᱛᱤᱱᱟᱹᱜ ᱜᱮ ᱡᱤᱱᱛᱤ ᱯᱤᱯᱲᱤ ᱡᱚᱛᱚ ᱡᱮ ᱡᱟᱦᱟᱨ ᱨᱟᱜ ᱠᱟᱛᱮᱫ ᱡᱮ ᱡᱟᱦᱟᱨ ᱵᱟᱥᱟ ᱛᱮᱠᱚ ᱨᱩᱣᱟᱹᱲᱟ ᱠᱷᱟᱱ ᱜᱮ ᱚᱱᱟ ᱚᱠᱛᱚ ᱫᱚ ᱟᱢ ᱴᱷᱤᱠᱟᱹ ᱫᱟᱲᱮᱭᱟᱜᱼᱟ ᱡᱮ ᱵᱟᱝᱟ ᱪᱟᱸᱫᱳ ᱯᱟᱞᱮᱫ ᱮ ᱦᱟᱹᱥᱩᱨᱚᱜ ᱠᱟᱱᱟ ᱪᱟᱸᱫᱳᱭ ᱦᱟᱹᱥᱩᱨᱚᱜ ᱠᱟᱱᱟ ᱟᱫᱚ ᱩᱱ ᱡᱚᱦᱚᱜ ᱚᱱᱟ ᱚᱠᱛᱚᱨᱮ ᱡᱮᱛᱮ ᱵᱮᱲᱮ ᱛᱟᱨᱢᱟᱱᱮ ᱟᱢ ᱡᱩᱫᱤ ᱩᱰᱩᱠ ᱠᱟᱛᱮᱢ ᱧᱮᱞᱮᱭᱟ ᱮᱱᱠᱷᱟᱱ ᱫᱚ ᱱᱩᱱᱟᱹᱜ ᱪᱮᱦᱨᱟ ᱧᱮᱞᱚᱜᱼᱟ ᱡᱟᱦᱟᱸ ᱡᱮ ᱟᱢ ᱠᱟᱹᱦᱤᱥ ᱟᱠᱟᱱ ᱢᱚᱱᱮ ᱡᱤᱣᱤ ᱟᱨ ᱠᱟᱛᱚᱨ ᱟᱠᱟᱱ ᱢᱚᱱᱮ ᱡᱤᱣᱤ ᱠᱚ ᱵᱟᱹᱭ ᱵᱟᱹᱭᱛᱮᱼᱛᱟᱢ ᱛᱟᱨ ᱢᱟᱱᱮ ᱨᱟᱲᱮᱡ ᱜᱚᱫᱚᱜᱼᱟ ᱟᱫᱚ ᱚᱱᱮ ᱚᱱᱟ ᱠᱷᱟᱹᱛᱤᱨᱼᱛᱮ ᱪᱮ ᱢᱤᱫᱴᱤᱡ ᱪᱟᱸᱫᱳ ᱦᱟᱹᱥᱩᱨ ᱵᱮᱲᱟ ᱨᱮ ᱡᱩᱫᱤ ᱡᱟᱦᱟᱸᱭ ᱜᱮ ᱠᱟᱺᱦᱤᱥ ᱟᱠᱟᱱ ᱢᱚᱱᱮ ᱡᱤᱣᱤ ᱠᱟᱛᱮᱫ ᱚᱱᱛᱮ ᱡᱩᱫᱤ ᱧᱮᱞᱟᱭ ᱮᱱᱠᱷᱟᱱ ᱱᱩᱠᱩ ᱪᱮᱬᱮ ᱪᱤᱯᱨᱩᱫ ᱠᱚ ᱟᱹᱰᱤ ᱪᱮᱦᱨᱟ ᱠᱚ ᱪᱮᱨᱚ ᱵᱮᱨᱚ ᱠᱚ ᱨᱟᱜᱟ ᱡᱤᱱᱛᱤ ᱯᱤᱯᱤᱲᱤ ᱠᱚ ᱟᱹᱰᱤ ᱪᱮᱦᱨᱟ ᱨᱟᱜ ᱠᱟᱛᱮᱫ ᱟᱠᱚ ᱡᱮ ᱡᱟᱦᱟᱨ ᱵᱷᱟᱥᱟ ᱛᱮᱠᱚ ᱨᱩᱣᱟᱹᱲ ᱦᱤᱡᱩᱜᱼᱟ ᱟᱫᱚ ᱚᱱᱟ ᱤᱫᱤ ᱠᱟᱛᱮᱫ ᱚᱱᱟ ᱠᱚᱫᱚ ᱟᱹᱰᱤ ᱪᱮᱦᱨᱟ ᱵᱮᱥ ᱫᱨᱤᱥᱥᱚ ᱠᱟᱱᱟ